ᱟᱛᱳ ᱥᱚᱢᱟᱡᱽ ᱨᱮᱱ ᱵᱟᱹᱲᱤᱡ ᱜᱷᱚᱴᱚᱱᱟ ᱠᱚᱫᱚ ᱦᱩᱭᱩᱜ ᱠᱟᱱᱟ ᱡᱮ ᱦᱚᱜᱼᱚᱸᱭ ᱟᱛᱳ ᱠᱚ ᱵᱷᱤᱱᱟᱹᱭ ᱮᱫᱟ ᱡᱟᱦᱮᱨ ᱠᱚ ᱵᱷᱤᱱᱟᱹᱭ ᱮᱫᱟ ᱢᱟᱹᱡᱷᱤ ᱠᱚ ᱵᱚᱫᱚᱞᱮᱜ ᱠᱚᱣᱟ ᱤᱱᱟᱹ ᱠᱚ ᱠᱟᱱᱟ ᱛᱚ ᱟᱛᱳ ᱨᱮ ᱦᱚᱲ ᱡᱩᱫᱤ ᱡᱩᱢᱤᱫ ᱵᱟᱝᱠᱚ ᱛᱟᱦᱮᱱᱟ ᱥᱮ ᱥᱩᱞᱩᱠ ᱠᱚ ᱵᱟᱝᱠᱚ ᱛᱟᱦᱮᱱᱟ ᱮᱱᱠᱷᱟᱱ ᱟᱛᱳ ᱦᱚᱸ ᱵᱚᱫᱚᱞᱚᱜ ᱠᱟᱱᱟ ᱟᱨ ᱡᱟᱦᱮᱨ ᱦᱚᱸᱠᱚ ᱵᱷᱤᱱᱟᱹᱭ ᱮᱫᱟ ᱢᱟᱹᱡᱷᱤ ᱠᱚ ᱵᱚᱫᱚᱞᱮᱜ ᱠᱚᱣᱟ ᱱᱚᱣᱟᱛᱮᱫᱚ ᱡᱚᱛᱚᱱᱟᱜ ᱜᱮ ᱵᱟᱹᱲᱤᱡᱚᱜ ᱠᱟᱱᱟ ᱟᱛᱳ ᱨᱮ ᱦᱚᱲ ᱥᱮ ᱢᱟᱱᱮ ᱡᱩᱢᱤᱫ ᱠᱚ ᱛᱟᱦᱮᱸ ᱞᱮᱱᱠᱷᱟᱱ ᱟᱛᱳ ᱦᱚᱸ ᱢᱚᱡᱽ ᱛᱟᱦᱮᱱᱟ ᱟᱨ ᱟᱛᱳ ᱨᱮ ᱦᱚᱲ ᱡᱩᱢᱤᱫ ᱵᱟᱝ ᱠᱚ ᱛᱟᱦᱮᱸ ᱞᱮᱱᱠᱷᱟᱱ ᱟᱛᱳ ᱠᱚ ᱵᱷᱟᱞᱮ ᱟᱛᱳ ᱵᱷᱤᱱᱟᱹᱜᱼᱟ ᱟᱨ ᱤᱭᱟᱹ ᱱᱩᱠᱩ ᱢᱟᱹᱡᱷᱤ ᱠᱚᱦᱚᱸ ᱟᱠᱚ ᱴᱷᱤᱠ ᱵᱟᱠᱚ ᱛᱟᱦᱮᱸ ᱞᱮᱱᱠᱷᱟᱱ ᱟᱛᱳ ᱦᱚᱸ ᱴᱷᱤᱠ ᱵᱟᱝ ᱛᱟᱦᱮᱱᱟ ᱩᱱᱠᱩ ᱢᱟᱹᱡᱷᱤ ᱠᱚ ᱴᱷᱤᱠ ᱠᱚ ᱛᱟᱦᱮᱸ ᱞᱮᱱᱠᱷᱟᱱ ᱩᱱᱠᱩ ᱦᱚᱸ ᱴᱷᱤᱠ ᱦᱩᱭᱩᱜ ᱛᱟᱠᱚᱣᱟ ᱟᱨ ᱩᱱᱠᱩ ᱢᱟᱹᱡᱷᱤ ᱱᱟᱭᱠᱮ ᱩᱱᱠᱩ ᱟᱠᱚ ᱵᱚᱸᱜᱟᱼᱵᱳᱨᱳ ᱠᱚ ᱫᱮᱵᱟᱥᱮᱵᱟ ᱠᱚ ᱞᱮᱠᱷᱟᱱ ᱯᱚᱨᱚᱵᱽ ᱯᱩᱱᱟᱹᱭ ᱯᱚᱨᱚᱵᱽ ᱯᱩᱱᱟᱹᱭ ᱠᱚᱨᱮᱜ ᱛᱚᱵᱮ ᱠᱷᱟᱱᱫᱚ ᱟᱛᱳ ᱦᱚᱸ ᱴᱷᱤᱠ ᱛᱟᱦᱮᱱᱟ ᱟᱨ ᱩᱱᱠᱩ ᱡᱩᱫᱤ ᱴᱷᱤᱠ ᱵᱟᱝᱠᱚ ᱛᱟᱦᱮᱱᱟ ᱮᱱᱠᱷᱟᱱ ᱫᱚ ᱟᱛᱳ ᱦᱚᱸ ᱴᱷᱤᱠ ᱵᱟᱝ ᱛᱟᱦᱮᱱᱟ ᱦᱮᱸ ᱟᱛᱳ ᱴᱷᱤᱠ ᱫᱚᱦᱚ ᱞᱟᱹᱜᱤᱫ ᱛᱮᱫᱚ ᱩᱱᱠᱩ ᱩᱱᱠᱩ ᱵᱷᱟᱜᱮ ᱛᱟᱦᱮᱱ ᱦᱩᱭᱩᱜ ᱛᱟᱠᱚᱣᱟ ᱟᱨ ᱟᱛᱳ ᱨᱮ ᱡᱚᱛᱚ ᱦᱚᱲᱜᱮ ᱡᱩᱢᱤᱫ ᱛᱟᱦᱮᱱ ᱦᱩᱭᱩᱜ ᱛᱟᱠᱚᱣᱟ ᱟᱛᱳ ᱡᱚᱫᱤ ᱴᱷᱤᱠ ᱛᱟᱦᱮᱸ ᱞᱮᱱᱠᱷᱟᱱ ᱟᱛᱳ ᱴᱷᱤᱠ ᱵᱟᱝ ᱛᱟᱦᱮᱸ ᱞᱮᱱᱠᱷᱟᱱ ᱥᱮ ᱟᱛᱳ ᱦᱚᱲ ᱡᱩᱢᱤᱫ ᱵᱟᱝᱠᱚ ᱛᱟᱦᱮᱸ ᱞᱮᱱᱠᱷᱟᱱ ᱛᱚ ᱟᱛᱳ ᱦᱚᱸ ᱵᱚᱫᱚᱞᱚᱜ ᱜᱮᱭᱟ ᱥᱮ ᱟᱛᱳ ᱦᱚᱸ ᱵᱷᱤᱱᱟᱹᱜᱼᱟ ᱢᱤᱫᱴᱮᱡ ᱟᱛᱳ ᱵᱟᱨᱭᱟ ᱵᱟᱨᱭᱟ ᱧᱩᱛᱩᱢᱚᱜᱼᱟ